ᱦᱩᱢ ᱡᱚᱦᱟᱨ ᱜᱮ ᱚᱠᱚᱭᱮᱢ ᱞᱟ ᱭᱮᱫᱟ ᱚ ᱦᱮᱸ ᱞᱟ ᱭᱢᱮ ᱜᱚᱝᱠᱮ ᱚᱸᱻ ᱮᱸ ᱡᱚᱦᱟᱨ ᱜᱮ ᱜᱚᱝᱠᱮ ᱮᱸ ᱱᱚᱣᱟ ᱟᱞᱮ ᱵᱟᱸᱠᱩᱲᱟ ᱴᱚᱴᱷᱟ ᱨᱮᱫᱚ ᱡᱟᱦᱟᱸ ᱢᱤᱰᱤᱭᱟ ᱠᱚᱠᱚ ᱠᱟᱹᱢᱤᱭᱮᱫᱟ ᱦᱩᱢ ᱠᱤᱪᱷᱩ ᱜᱟᱱ ᱫᱚᱠᱚ ᱟ ᱰᱤ ᱱᱟᱯᱟᱭ ᱜᱮ ᱟᱨ ᱠᱤᱪᱷᱩ ᱜᱟᱱ ᱫᱚ ᱟᱹᱰᱤ ᱵᱟᱲᱤᱡ ᱧᱚᱜ ᱜᱮ ᱦᱮᱸ ᱜᱚᱝᱠᱮ ᱥᱟᱶᱛᱟ ᱛᱟᱞᱟ ᱨᱮᱫᱚ ᱱᱚᱜᱼᱚᱣ ᱡᱮᱢᱚᱱ ᱟᱵᱚ ᱮᱸ ᱱᱟᱱᱟ ᱡᱟ ᱛᱤ ᱢᱮᱱᱟᱜ ᱠᱚᱣᱟ ᱛᱚ ᱱᱚᱣᱟ ᱴᱚᱴᱷᱟ ᱨᱮ ᱡᱮᱞᱟᱠᱟ ᱛᱩᱲᱩᱠ ᱫᱤᱠᱩ ᱥᱮ ᱦᱤᱱᱫᱩ ᱥᱟᱱᱛᱟᱲ ᱦᱮᱸ ᱱᱩᱠᱩ ᱡᱟ ᱛᱤ ᱠᱚᱣᱟᱜ ᱡᱟᱦᱟᱸ ᱟ ᱨᱤᱪᱟᱹᱞᱤ ᱚᱱᱟ ᱠᱚ ᱟ ᱰᱤ ᱢᱚᱡᱽ ᱜᱮ ᱠᱚ ᱨᱟᱠᱟᱵᱮᱫᱟ ᱟᱨ ᱟᱨ ᱠᱤᱪᱷᱩ ᱜᱟᱱ ᱫᱚ ᱟᱹᱰᱤ ᱮᱸ ᱵᱷᱩᱣᱟ ᱠᱷᱚᱵᱚᱨ ᱥᱮ ᱮᱲᱮᱭᱟᱜ ᱵᱮᱣᱨᱟ ᱦᱚᱸᱠᱚ ᱦᱚᱭ ᱜᱚᱝᱠᱮ ᱚᱱᱮᱛᱚᱧ ᱢᱮᱱ ᱠᱮᱫᱟ ᱡᱮ ᱮᱸ ᱥᱟᱶᱛᱟ ᱵᱮᱫᱷᱟ ᱞᱟᱠᱪᱟᱨ ᱠᱚ ᱟᱹᱰᱤ ᱱᱟᱯᱟᱭ ᱜᱮᱠᱚ ᱛᱩᱞᱟ ᱣ ᱮᱫᱟ ᱱᱚᱣᱟ ᱫᱚ ᱟ ᱰᱤ ᱢᱟᱨᱟᱝ ᱮᱸ ᱮᱸ ᱥᱟᱨᱦᱟᱣ ᱞᱮᱠᱟᱱ ᱠᱟᱢᱤᱭᱮᱫᱟ ᱚᱵᱚᱥᱥᱳᱭ ᱵᱟᱛᱟᱣ ᱛᱮᱜᱮ ᱦᱩᱭᱩᱜᱼᱟ ᱦᱮᱸ ᱡᱚᱛᱚ ᱠᱚᱛᱮ ᱞᱟ ᱭ ᱜᱟᱱᱚᱜᱼᱟ ᱱᱟᱯᱟᱭ ᱧᱚᱜ ᱜᱮᱠᱚ ᱠᱟᱹᱢᱤᱭᱮᱫᱟ ᱦᱚᱣ ᱡᱚᱦᱟᱨ ᱜᱮ ᱢᱟ ᱛᱟᱦᱚᱞᱮ